ᱤᱧᱟᱹᱜ ᱚᱱᱚᱞ ᱠᱚ ᱚᱞ ᱠᱚᱫᱚ ᱚᱸᱰᱮ ᱠᱷᱚᱱ ᱥᱤᱨᱡᱟᱹᱜᱼᱟ ᱡᱟᱦᱟᱸ ᱫᱚ ᱡᱤᱣᱤ ᱡᱤᱵᱚᱱ ᱨᱮ ᱛᱟᱹᱠᱤᱡᱚᱜᱼᱟ ᱴᱷᱟᱠᱮᱫᱚᱜᱼᱟ ᱡᱤᱭᱚᱱ ᱡᱤᱵᱚᱱ ᱨᱮ ᱠᱚᱥᱴᱚ ᱟᱨ ᱟᱥᱠᱮᱛᱮ ᱟᱹᱜᱩᱭᱟ ᱚᱱᱠᱟᱱ ᱵᱮᱲᱟ ᱨᱮᱜᱮ ᱚᱱᱟ ᱠᱚ ᱡᱤᱱᱤᱥ ᱜᱮ ᱚᱱᱚᱞ ᱠᱚᱫᱚ ᱚᱰᱳᱠᱚᱜᱼᱟ ᱡᱟᱦᱟᱸ ᱛᱤᱥ ᱜᱮ ᱟᱢ ᱠᱚᱥᱴᱚ ᱟᱨ ᱦᱟᱨᱠᱮᱛ ᱵᱟᱢ ᱧᱟᱢ ᱠᱟᱜᱼᱟ ᱟᱨ ᱚᱱᱟ ᱡᱤᱣᱤ ᱡᱤᱵᱚᱱ ᱥᱩᱠ ᱛᱩᱞᱩᱡ ᱚᱢᱥᱚᱝ ᱵᱟᱭ ᱧᱟᱢᱟ ᱮᱱᱠᱷᱟᱱ ᱚᱱᱟ ᱡᱚᱛᱷᱟᱛ ᱥᱟᱹᱦᱤᱡ ᱵᱟᱢ ᱚᱞ ᱫᱟᱲᱮᱭᱟᱜᱼᱟ ᱤᱧ ᱫᱚ ᱚᱱᱟ ᱠᱚᱧ ᱩᱭᱦᱟᱹᱨᱟ ᱡᱟᱦᱟᱸ ᱞᱮᱠᱟᱛᱮ ᱟᱵᱚᱣᱟᱜ ᱡᱤᱣᱤ ᱡᱟᱹᱛᱤ ᱟᱨ ᱥᱟᱶᱛᱟ ᱥᱮ ᱞᱟᱛᱟᱨ ᱜᱟᱛᱟᱠ ᱟᱠᱟᱱ ᱦᱚᱲ ᱠᱚ ᱞᱟᱦᱟᱱᱛᱤ ᱟᱨ ᱩᱛᱱᱟᱹᱣᱚᱜᱼᱟ ᱡᱟᱦᱟᱸ ᱥᱚᱢᱚᱥᱥᱟ ᱢᱤᱫᱴᱟᱱ ᱧᱮᱞᱚᱜ ᱠᱟᱱᱟ ᱥᱚᱨᱠᱟᱨ ᱴᱷᱮᱱ ᱡᱟᱦᱟᱸ ᱜᱮ ᱟᱵᱚᱣᱟᱜ ᱦᱚᱠ ᱟᱹᱭᱫᱟᱹᱨᱤ ᱡᱟᱦᱟᱸ ᱧᱟᱢ ᱫᱚᱨᱠᱟ ᱠᱟᱱᱟ ᱵᱟᱝ ᱧᱟᱢᱚᱜ ᱠᱟᱱᱟ ᱚᱱᱟ ᱚᱠᱟ ᱞᱮᱠᱟᱛᱮ ᱧᱟᱢᱚᱜᱼᱟ ᱟᱨ ᱟᱹᱭᱫᱟᱹᱨᱤ ᱪᱮᱫ ᱢᱮᱱᱟᱜᱼᱟ ᱚᱱᱟ ᱠᱚ ᱤᱧᱟᱹᱜ ᱪᱮᱛᱟᱱ ᱨᱮ ᱰᱷᱮᱨ ᱠᱟᱛᱷᱟ ᱟᱛᱮᱧ ᱩᱭᱦᱟᱹᱨ ᱢᱮᱱᱟᱜᱼᱟ ᱚᱱᱟ ᱥᱟᱶ ᱥᱟᱶᱛᱮ ᱢᱤᱫᱴᱟᱱ ᱥᱤᱨᱡᱚᱱ ᱨᱮᱱᱟᱜ ᱠᱟᱛᱷᱟ ᱠᱚ ᱡᱟᱦᱟᱸ ᱢᱮᱱᱟᱜ ᱫᱚ ᱥᱟᱹᱨᱤᱭᱟᱜ ᱫᱤᱥᱚᱢ ᱨᱮ ᱟᱭᱢᱟ ᱜᱚᱴᱟᱝ ᱦᱚᱲ ᱦᱟᱱᱛᱮ ᱱᱟᱛᱮ ᱠᱚ ᱚᱨ ᱜᱷᱟᱹᱨᱩ ᱜᱷᱟᱹᱱᱴᱩ ᱠᱟᱜ ᱠᱟᱱᱟ ᱡᱟᱦᱟᱸ ᱫᱚ ᱥᱟᱹᱨᱤᱭᱟᱜ ᱮᱛᱚᱢ ᱮᱨᱮᱲ ᱠᱟᱛᱮᱫ ᱮᱴᱟᱜᱟᱜ ᱠᱚ ᱚᱞ ᱦᱚᱪᱚᱭᱮᱫ ᱠᱚᱣᱟ ᱚᱞ ᱤᱫᱤᱭᱮᱫᱼᱟ ᱚᱱᱟ ᱡᱚᱛᱷᱟᱛ ᱵᱟᱝ ᱠᱟᱱᱟ ᱤᱧ ᱫᱚ ᱚᱱᱟ ᱤᱫᱤ ᱠᱟᱛᱮᱫ ᱚᱱᱟ ᱥᱤᱨᱡᱚᱱ ᱨᱮᱱᱟᱜ ᱠᱟᱛᱷᱟ ᱥᱟᱶᱛᱟ ᱨᱮᱱᱟᱜ ᱠᱟᱛᱷᱟ ᱞᱟᱠᱪᱟᱨ ᱨᱮᱱᱟᱜ ᱠᱟᱛᱷᱟ ᱱᱚᱣᱟ ᱠᱚ ᱦᱚᱧ ᱚᱞ ᱨᱮᱱᱟᱜ ᱤᱧ ᱠᱩᱨᱩᱢᱩᱴᱩᱣ ᱟᱠᱟᱫᱟ ᱚᱱᱟ ᱠᱚ ᱪᱮᱫᱟᱜ ᱥᱮ ᱟᱯᱱᱟᱨ ᱟᱠᱟᱫᱟ ᱫᱤᱥᱚᱢ ᱦᱚᱲ ᱥᱟᱹᱨᱭᱟᱹᱛ ᱛᱮᱫ ᱠᱚ ᱵᱟᱰᱟᱭ ᱫᱟᱲᱮᱭᱟᱜ ᱢᱟ